ᱵᱤᱨᱵᱷᱩᱢ ᱨᱮᱭᱟᱜ ᱦᱚᱭ ᱫᱟᱜ ᱫᱚ ᱵᱚᱨᱛᱚᱢᱟᱱ ᱨᱮ ᱟᱹᱰᱤ ᱠᱷᱟᱨᱟᱯ ᱜᱮᱭᱟ ᱪᱮᱫᱟᱜ ᱥᱮ ᱵᱤᱵᱷᱤᱱᱱᱚ ᱡᱟᱭᱜᱟ ᱨᱮ ᱫᱟᱨᱮ ᱠᱚᱠᱚ ᱢᱟᱜ ᱠᱷᱟᱹᱛᱤᱨ ᱛᱮ ᱴᱷᱤᱠ ᱴᱷᱟᱠ ᱨᱤᱛᱩ ᱨᱮᱭᱟᱜ ᱯᱚᱨᱤᱵᱚᱨᱛᱚᱱ ᱵᱟᱝ ᱦᱩᱭᱩᱜ ᱠᱟᱱᱟ ᱵᱚᱨᱥᱟ ᱥᱚᱢᱚᱭ ᱵᱚᱨᱥᱟ ᱴᱷᱤᱠ ᱴᱷᱟᱠ ᱵᱟᱝ ᱦᱩᱭᱩᱜ ᱠᱟᱱᱟ ᱨᱟᱵᱟᱝ ᱥᱚᱢᱚᱭ ᱨᱟᱵᱟᱝ ᱞᱚᱞᱚ ᱥᱚᱢᱚᱭ ᱞᱚᱞᱚ ᱟᱨᱚ ᱡᱟᱦᱟᱸ ᱪᱷᱚᱴᱤ ᱨᱤᱛᱩ ᱢᱮᱱᱟᱜᱼᱟ ᱚᱱᱟ ᱨᱮᱭᱟᱜ ᱯᱚᱨᱤᱵᱚᱨᱛᱚᱱ ᱴᱷᱤᱠ ᱴᱷᱟᱠ ᱵᱟᱝ ᱦᱩᱭᱩᱜ ᱠᱟᱱᱟ ᱠᱟᱹᱢᱤ ᱟᱨ ᱤᱧ ᱫᱚ ᱤᱧᱟᱹᱜ ᱡᱤᱵᱚᱱ ᱨᱮ ᱦᱚᱭ ᱦᱤᱸᱥᱤᱫ ᱨᱮᱭᱟᱜ ᱵᱚᱫᱚᱞ ᱤᱧ ᱧᱮᱞ ᱠᱟᱫᱟ ᱡᱟᱦᱟᱸ ᱫᱚ ᱡᱮᱢᱚᱱ ᱵᱚᱨᱥᱟ ᱨᱮᱭᱟᱜ ᱨᱤᱛᱩ ᱡᱟᱦᱟᱸ ᱵᱚᱨᱥᱟ ᱦᱳᱲᱳ ᱠᱚ ᱪᱟᱥ ᱚᱱᱟ ᱵᱚᱨᱥᱟ ᱥᱚᱢᱚᱭ ᱵᱟᱝ ᱦᱩᱭᱩᱜ ᱠᱟᱱᱟ ᱴᱷᱤᱠ ᱴᱷᱟᱠ ᱛᱟᱨᱯᱚᱨ ᱫᱟᱜ ᱥᱚᱢᱚᱭ ᱫᱟᱜ ᱞᱚᱞᱚ ᱥᱚᱢᱚᱭ ᱞᱚᱞᱚ ᱫᱚ ᱠᱟᱡᱮ ᱵᱟᱝ ᱞᱟᱜᱟᱜ ᱠᱟᱱᱟ ᱚᱱᱟ ᱠᱩ ᱯᱚᱨᱤᱵᱚᱨᱛᱚᱱ ᱦᱩᱭᱩᱜ ᱠᱟᱱᱟ